ᱟᱞᱤᱧ ᱨᱟᱭᱯᱩᱨ ᱛᱷᱟᱱᱟ ᱠᱷᱚᱱᱟᱜ ᱞᱤᱧ ᱞᱟᱹᱭ ᱮᱫᱟ ᱥᱟᱶᱛᱟ ᱥᱩᱥᱟᱹᱨᱤᱭᱟᱹ ᱠᱟᱱᱟᱞᱤᱧ ᱟᱯᱮ ᱠᱤ ᱱᱚᱝᱠᱟ ᱵᱟᱠᱩᱲᱟ ᱯᱚᱱᱚᱛ ᱦᱚᱱᱚᱛ ᱨᱮ ᱴᱨᱮᱰᱤᱥᱚᱱᱟᱞ ᱡᱚᱢᱟᱜ ᱧᱩᱣᱟᱜ ᱚᱱᱠᱟ ᱪᱮᱫ ᱠᱚᱯᱮ ᱛᱮᱭᱟᱨ ᱮᱫᱟ ᱚᱱᱟ ᱵᱟᱲᱟᱭ ᱥᱟᱱᱟᱭᱮᱫ ᱞᱤᱧᱟᱹ

ᱟᱫᱚ ᱱᱚᱶᱟ ᱟᱫᱚᱧ ᱞᱟᱹᱭᱮᱫ ᱛᱟᱦᱮᱫ ᱱᱚᱶᱟ ᱡᱚᱢᱟᱜ ᱠᱚᱫᱚ ᱟᱯᱮ ᱮᱠᱞᱟᱜᱮᱯᱮ ᱡᱚᱢ ᱮᱫᱟ ᱥᱮ ᱟᱨᱦᱚᱸ ᱡᱟᱦᱟᱸᱭ ᱠᱚ ᱚᱱᱠᱟ ᱟᱹᱠᱷᱟᱨᱤᱧ ᱟᱠᱚ ᱠᱟᱱᱟ ᱯᱮ ᱚᱱᱠᱟ ᱪᱮᱫ ᱞᱮᱠᱟ ᱥᱤᱥᱴᱮᱢ ᱛᱟᱯᱮ

ᱚᱱᱟ ᱜᱮ ᱞᱟᱹᱭᱮᱫ ᱛᱟᱦᱮᱫ ᱞᱤᱧ ᱡᱮ ᱱᱚᱶᱟ ᱵᱟᱲᱟᱭᱟᱯᱮ ᱚᱱᱟ ᱥᱚᱨᱠᱟᱨ ᱯᱟᱦᱟᱴᱟ ᱥᱮᱱ ᱠᱷᱚᱱᱟᱜ ᱠᱤᱪᱷᱩ ᱜᱚᱲᱚ ᱧᱟᱢᱚᱜ ᱠᱟᱱᱟ ᱚᱱᱠᱟᱱᱟᱜ ᱡᱟᱦᱟᱱᱟᱜ ᱠᱷᱚᱵᱚᱨ ᱠᱚ ᱵᱞᱚᱠ ᱨᱮᱜᱮ ᱧᱟᱢᱚᱜ ᱠᱟᱱᱟ ᱚᱱᱟᱠᱟ ᱯᱷᱨᱚᱢ ᱢᱮᱱᱟᱜᱼᱟ ᱚᱱᱟ ᱯᱷᱨᱚᱢ ᱯᱮᱨᱮᱡ ᱦᱳᱭᱳᱜᱼᱟ ᱟᱨ ᱚᱱᱟ ᱯᱷᱨᱚᱢ ᱛᱟᱞᱟ ᱛᱮᱦᱮ ᱩᱱᱠᱩ ᱞᱟᱹᱭ ᱟᱯᱮᱭᱟᱠᱚ ᱱᱟᱦᱟᱜ ᱪᱮᱫ ᱞᱮᱠᱟ ᱥᱤᱥᱴᱮᱢ ᱠᱟᱛᱮ ᱚᱱᱟ ᱯᱚᱭᱥᱟ ᱠᱚ ᱧᱟᱢᱚᱜ ᱟᱨᱠᱤ ᱮᱰᱮ ᱠᱷᱟᱱ ᱥᱚᱨᱠᱟᱨ ᱥᱮᱱ ᱠᱷᱚᱱ ᱜᱚᱲᱚ ᱯᱮ ᱧᱟᱢ ᱞᱮᱠᱷᱟᱚᱱ ᱟᱯᱮ ᱠᱤᱪᱷᱩ ᱯᱚᱭᱥᱟ ᱠᱚ ᱟᱨᱩ ᱦᱳᱭ ᱠᱚᱜᱼᱟ ᱢᱟᱨᱟᱝ ᱧᱚᱜ ᱯᱮ ᱵᱮᱱᱟᱣ ᱠᱮᱭᱟ ᱤᱥᱤᱱ ᱵᱟᱥᱟᱝ ᱠᱚ ᱟᱨᱦᱚᱸ ᱵᱟᱲᱛᱤ ᱧᱚᱜ ᱟᱠᱷᱟᱨᱤᱧ ᱠᱚᱜᱼᱟ ᱦᱳᱭ ᱚᱱᱟ ᱜᱮᱞᱤᱧ ᱞᱟᱹᱭᱮᱫ ᱛᱟᱦᱮᱸᱫᱼᱟ